ᱢᱚᱬᱮ ᱜᱚᱴᱮᱱ ᱯᱚᱱᱚᱛ ᱨᱮᱱᱟᱜ ᱧᱩᱛᱩᱢ ᱡᱟᱦᱟᱸ ᱫᱚ ᱟᱵᱚ ᱥᱤᱧᱚᱛ ᱫᱤᱥᱚᱢ ᱨᱮᱱᱟᱜ ᱠᱟᱱᱟ ᱥᱮ ᱵᱷᱟᱨᱚᱛ ᱫᱤᱥᱚᱢ ᱨᱮᱱᱟᱜ ᱠᱟᱱᱟ ᱚᱱᱟ ᱠᱚ ᱫᱚᱧ ᱞᱟᱹᱭ ᱮᱫᱟ ᱢᱤᱫ ᱯᱚᱪᱷᱤᱢ ᱵᱚᱝᱜᱚ

ᱡᱷᱟᱲᱠᱷᱚᱸᱰ

ᱵᱤᱦᱟᱨ

ᱢᱚᱬᱮ ᱳᱰᱤᱥᱟ